ᱫᱟᱜ ᱨᱮ ᱜᱩᱨᱤᱡᱽ ᱢᱮᱥᱟ ᱠᱟᱛᱮ ᱵᱚᱞᱚᱱ ᱫᱩᱣᱟᱹᱨ ᱜᱩᱨᱤᱡᱽ ᱯᱷᱟᱨᱪᱟ ᱛᱟᱭᱚᱢ ᱨᱮ ᱪᱩᱞᱛᱤ ᱵᱩᱞᱛᱤ ᱱᱚᱣᱟ ᱜᱤᱧ ᱢᱮᱱᱟ ᱥᱮᱛᱟᱜ ᱨᱮ ᱵᱮᱨᱮᱫ ᱛᱚᱨᱟ ᱠᱩᱲᱤ ᱜᱤᱫᱽᱨᱟᱹ ᱠᱚ ᱜᱮ ᱫᱩᱣᱟᱹᱨ ᱠᱚ ᱫᱚ ᱠᱚ ᱪᱷᱚᱸᱪ ᱜᱮᱭᱟ ᱯᱨᱚᱭᱚ ᱡᱚᱱ ᱨᱮ ᱦᱚᱸ ᱵᱟᱵᱟ ᱦᱚᱲ ᱠᱚᱦᱚᱸ ᱠᱚ ᱪᱷᱚᱸᱪ ᱜᱮᱭᱟ ᱛᱚ ᱟᱵᱚ ᱡᱮᱢᱚᱱ ᱦᱳᱲᱳ ᱪᱟᱣᱞᱮ ᱨᱤᱱᱤᱡ ᱵᱚᱸᱜᱟ ᱫᱚ ᱞᱩᱠᱷᱤ ᱵᱚᱱ ᱢᱟᱱᱟᱣᱮ ᱜᱤᱭᱟ ᱡᱮ ᱩᱱᱤ ᱞᱩᱠᱷᱤ ᱡᱟᱛᱮ ᱯᱨᱚᱛᱮᱠ ᱫᱤᱱ ᱚᱲᱟᱜ ᱛᱮ ᱵᱚᱞᱚᱱᱟ ᱥᱮ ᱵᱚᱞᱚᱱᱟᱭ ᱚᱱᱟ ᱡᱚᱱᱱᱮ ᱛᱮ ᱫᱩᱣᱟᱹᱨ ᱜᱩᱨᱤᱡᱽ ᱯᱷᱟᱨᱪᱟ ᱫᱚᱨᱠᱟᱨ ᱠᱟᱱᱟ ᱚᱱᱟᱛᱮ ᱫᱩᱣᱟᱹᱨ ᱠᱚ ᱫᱚ ᱥᱮᱛᱟᱜ ᱨᱮ ᱜᱩᱨᱤᱡᱽ ᱯᱷᱟᱨᱪᱟᱭᱟᱵᱚᱱ